ᱤᱧ ᱫᱚ ᱮᱴᱟᱜ ᱦᱚᱲᱟᱜ ᱫᱟᱠᱟ ᱚᱲᱟᱜ ᱫᱚ ᱟᱹᱰᱤ ᱢᱟᱱᱮ ᱟᱞᱮᱭᱟᱜ ᱡᱟᱦᱟᱸ ᱫᱟᱠᱟ ᱤᱥᱤᱱ ᱚᱲᱟᱜ ᱫᱚ ᱟᱹᱰᱤ ᱱᱟᱯᱟᱭ ᱥᱮ ᱟᱹᱰᱤ ᱪᱚᱨᱚᱠ ᱥᱟᱹᱦᱤᱡ ᱫᱟᱠᱟ ᱤᱥᱤᱱ ᱚᱲᱟᱜ ᱨᱮ ᱱᱟᱱᱟ ᱦᱩᱱᱟᱹᱨ ᱤᱥᱤᱱ ᱵᱟᱥᱟᱝ ᱨᱟᱹᱥᱠᱟ ᱨᱟᱹᱥᱠᱟᱹ ᱨᱚᱢᱚᱡᱽ ᱨᱮᱭᱟᱜ ᱠᱟᱛᱷᱟ ᱠᱚ ᱩᱭᱦᱟᱹᱨ ᱵᱷᱟᱵᱽᱱᱟ ᱦᱤᱡᱩᱜᱼᱟ ᱡᱮ ᱡᱤᱞ ᱩᱛᱩ ᱦᱟᱠᱩ ᱩᱛᱩ ᱨᱮᱭᱟᱜ ᱟᱞᱟᱫᱟ ᱢᱤᱫᱴᱟᱝ ᱡᱟᱦᱟᱸ ᱠᱟᱛᱷᱟ ᱠᱚ ᱢᱮᱱᱟᱜᱼᱟ ᱚᱱᱟ ᱠᱚ ᱛᱮᱦᱮᱧ ᱤᱧ ᱛᱤᱧ ᱥᱚᱫᱚᱨ ᱟᱠᱚᱣᱟ ᱟᱨᱠᱤ ᱵᱟᱰᱟᱭ ᱦᱚᱪᱚ ᱠᱚᱣᱟ ᱟᱨ ᱚᱱᱟ ᱠᱚ ᱫᱟᱠᱟ ᱩᱛᱩ ᱨᱮᱭᱟᱜ ᱟᱲᱟᱜ ᱛᱤᱠᱤᱨᱮ ᱪᱮᱫ ᱞᱮᱠᱟ ᱛᱤᱱᱟᱹᱜ ᱜᱟᱱ ᱥᱩᱱᱩᱢ ᱫᱩᱞᱟᱜ ᱦᱩᱭᱩᱜᱼᱟ ᱪᱮᱫ ᱞᱮᱠᱟᱨᱮ ᱥᱩᱱᱩᱢ ᱠᱚ ᱮᱢᱟᱜ ᱦᱩᱭᱩᱜᱼᱚᱱᱟ ᱠᱚ ᱚᱱᱟ ᱠᱚ ᱞᱟᱹᱭ ᱥᱚᱫᱚᱨ ᱨᱮᱭᱟᱜ ᱢᱤᱫᱴᱟᱝ ᱢᱟᱨᱟᱝ ᱪᱤᱱᱛᱟᱹ ᱵᱷᱟᱵᱽᱱᱟ ᱦᱤᱡᱩᱜᱼᱟ ᱟᱨ ᱪᱮᱫ ᱞᱮᱠᱟᱛᱮ ᱡᱤᱞᱨᱮ ᱛᱤᱱᱟᱹᱜ ᱜᱟᱱ ᱥᱩᱱᱩᱢ ᱛᱮ ᱪᱮᱫ ᱞᱮᱠᱟ ᱥᱟᱥᱟᱝ ᱛᱮ ᱛᱤᱱᱟᱹᱜ ᱯᱚᱨᱤᱢᱟᱱᱛᱮ ᱥᱟᱥᱟᱝ ᱡᱤᱨᱟᱹ ᱫᱷᱩᱱᱭᱟᱹ ᱪᱮᱫ ᱞᱮᱠᱟ ᱯᱚᱨᱤᱢᱟᱱ ᱛᱮ ᱮᱢᱟᱜ ᱦᱩᱭᱩᱜᱼᱟ ᱪᱮᱫ ᱞᱮᱠᱟᱛᱮ ᱮᱞᱟᱪ ᱮᱢᱟᱜ ᱦᱩᱭᱩᱜᱼᱟ ᱚᱱᱟ ᱨᱮᱭᱟᱜ ᱠᱟᱛᱷᱟ ᱠᱚ ᱟᱹᱰᱤ ᱪᱮᱦᱨᱟ ᱞᱟᱹᱭ ᱥᱚᱫᱚᱨ ᱨᱮᱱᱟᱜ ᱢᱤᱫᱴᱟᱝ ᱢᱟᱨᱟᱝ ᱴᱷᱟᱹᱣᱠᱟᱹ ᱠᱟᱱᱟ ᱵᱟᱠᱷᱟᱡ ᱚᱱᱟ ᱠᱚ ᱪᱷᱟᱲᱟ ᱡᱟᱦᱟᱸ ᱛᱟᱞᱟᱱ ᱠᱚ ᱢᱮᱱᱟᱜᱼᱟ ᱚᱱᱟ ᱪᱷᱟᱲᱟ ᱪᱮᱫ ᱦᱚᱸᱛᱚ ᱱᱟᱯᱟᱭ ᱱᱟᱯᱟᱭ ᱩᱛᱩ ᱥᱮ ᱱᱟᱯᱟᱭ ᱱᱟᱯᱟᱭ ᱫᱟᱹᱞ ᱨᱟᱥᱮ ᱵᱟᱝ ᱡᱩᱛᱩᱜᱼᱟ ᱠᱟᱨᱚᱱ ᱡᱤᱞ ᱩᱛᱩ ᱫᱟᱠᱟᱨᱮ ᱥᱮ ᱥᱳᱲᱮ ᱫᱟᱠᱟ ᱠᱚᱦᱚᱸ ᱟᱞᱟᱫᱟ ᱟᱞᱟᱫᱟ ᱯᱚᱨᱤᱢᱟᱱ ᱵᱩᱞᱩᱝ ᱞᱟᱜᱟᱜᱼᱟ ᱟᱞᱟᱫᱟ ᱯᱚᱨᱤᱢᱟᱱ ᱥᱩᱱᱩᱢ ᱞᱟᱜᱟᱜᱼᱟ ᱟᱹᱰᱤ ᱢᱟᱹᱨᱤᱪ ᱞᱟᱜᱟᱜᱼᱟ ᱟᱭᱢᱟ ᱟᱭᱢᱟ ᱡᱮᱢᱚᱱ ᱥᱤᱵᱤᱞ ᱥᱤᱵᱤᱞ ᱛᱳᱵᱮ ᱛᱳ ᱱᱟᱯᱟᱭ ᱥᱤᱵᱤᱞ ᱵᱩᱡᱷᱟᱹᱜᱼᱟ ᱢᱤᱫᱴᱟᱝ ᱫᱟᱠᱟ ᱩᱛᱩ ᱤᱧ ᱛᱮ ᱱᱟᱯᱟᱭ ᱥᱤᱵᱤᱞ ᱵᱟᱝ ᱵᱩᱡᱷᱟᱹᱣ ᱞᱮᱱᱠᱷᱟᱱ ᱚᱱᱟ ᱨᱮᱭᱟᱜ ᱡᱚᱢ ᱨᱮᱭᱟᱜ ᱡᱟᱦᱟᱸ ᱨᱟᱹᱥᱠᱟᱹ ᱚᱱᱟ ᱨᱟᱹᱥᱠᱟᱹ ᱵᱟᱝ ᱛᱟᱦᱮᱱᱟ ᱚᱱᱟ ᱠᱷᱟᱹᱛᱤᱨ ᱛᱮ ᱫᱟᱠᱟ ᱩᱭᱦᱟᱹᱨ ᱫᱟᱠᱟ ᱚᱲᱟᱜ ᱨᱮ ᱩᱭᱦᱟᱹᱨ ᱵᱷᱟᱵᱽᱱᱟ ᱨᱮᱭᱟᱝ ᱢᱟᱨᱟᱝ ᱢᱤᱫᱴᱟᱝ ᱢᱩᱠᱷ ᱠᱷᱟᱱᱰᱟᱣ ᱤᱭᱟᱹ ᱠᱟᱱᱟ ᱢᱤᱫᱴᱟᱝ ᱴᱷᱟᱶ ᱠᱟᱱᱟ ᱡᱟᱦᱟᱸ ᱫᱚ ᱫᱟᱠᱟ ᱚᱲᱟᱜ ᱨᱮᱢ ᱪᱟᱞᱟᱣ ᱞᱮᱱᱠᱷᱟᱱ ᱚᱸᱰᱮᱜᱮᱢ ᱵᱩᱡᱷᱟᱹᱣ ᱫᱟᱲᱮᱭᱟᱜᱼᱟ ᱡᱮ ᱫᱟᱠᱟ ᱩᱛᱩ ᱨᱮᱭᱟᱝ ᱢᱟᱨᱟᱝ ᱤᱭᱟᱹ ᱠᱟᱱᱟ ᱟᱵᱚ ᱫᱚ ᱯᱮᱴ ᱵᱷᱚᱡᱚᱱ ᱥᱮ ᱞᱟᱡ ᱨᱮᱭᱟᱜ ᱵᱟᱧᱪᱟᱣ ᱠᱚᱨᱛᱮ ᱜᱮᱞᱮ ᱫᱟᱠᱟ ᱩᱛᱩ ᱫᱚ ᱢᱤᱫᱴᱟᱝ ᱱᱤᱦᱟᱹᱛ ᱢᱤᱫᱴᱟᱝ ᱞᱟᱹᱠᱛᱤᱭᱟᱱ ᱡᱤᱱᱤᱥ ᱥᱮ ᱥᱮᱬᱟᱣᱟᱱ ᱡᱤᱱᱤᱥ ᱠᱟᱱ ᱜᱮᱭᱟ ᱚᱱᱟ ᱫᱚ ᱫᱟᱠᱟ ᱚᱲᱟᱜ ᱥᱮ ᱵᱟᱵᱚᱱ ᱪᱟᱞᱟᱣ ᱞᱮᱱᱠᱷᱟᱱ ᱚᱱᱟ ᱫᱚ ᱵᱟᱵᱚᱱ ᱵᱩᱡᱷᱟᱹᱣ ᱫᱟᱲᱮᱭᱟᱜᱼᱟ ᱱᱚᱣᱟ ᱤᱧᱟᱹᱜ ᱩᱭᱦᱟᱹᱨ ᱵᱷᱟᱵᱽᱱᱟ ᱫᱚ ᱱᱚᱝᱠᱟ ᱥᱩᱱᱤᱥᱪᱤᱛ ᱤᱧ ᱵᱩᱡᱷᱟᱹᱣᱟ